ᱟᱞᱮ ᱟᱛᱳ ᱨᱮ ᱩᱢᱟᱹᱨᱟᱱ ᱦᱚᱲ ᱜᱤᱛᱤᱡ ᱠᱚ ᱛᱟᱦᱮᱸ ᱞᱮᱱᱠᱷᱟᱱ ᱫᱚ ᱢᱤᱫᱵᱟᱨ ᱫᱤᱱ ᱪᱟᱞᱟᱣ ᱠᱟᱛᱮᱜ ᱠᱩᱞᱤ ᱵᱟᱲᱟ ᱫᱚ ᱦᱩᱭᱩᱜ ᱜᱮᱭᱟ ᱪᱮᱫᱞᱮᱠᱟᱢ ᱟᱹᱭᱠᱟᱹᱣ ᱫᱟ ᱦᱟᱲᱟᱢᱵᱟ ᱫᱟᱠᱟ ᱠᱚ ᱴᱷᱤᱠ ᱴᱷᱟᱠᱮᱢ ᱡᱚᱢ ᱫᱟᱥᱮ ᱵᱟᱝ ᱟᱨ ᱨᱟᱱ ᱠᱚᱦᱚᱢ ᱡᱚᱢ ᱫᱟᱥᱮ ᱵᱟᱝ ᱟᱨ ᱪᱮᱫ ᱠᱚ ᱚᱥᱩᱵᱤᱫᱷᱟᱢ ᱟᱹᱭᱠᱟᱹᱣ ᱫᱟ ᱦᱮᱸ ᱞᱟᱹᱭᱟᱹᱜ ᱠᱟᱱ ᱜᱮᱭᱟ ᱢᱚᱡᱽ ᱵᱟᱹᱧ ᱟᱹᱭᱠᱟᱹᱣᱫᱟ ᱟᱠᱚ ᱚᱲᱟᱜᱨᱮᱱ ᱦᱚᱲᱤᱧ ᱠᱩᱞᱤ ᱠᱮᱜ ᱠᱚᱣᱟ ᱢᱮᱛᱟᱜ ᱠᱚᱣᱟᱧ ᱡᱮ ᱰᱟᱠᱛᱟᱨ ᱴᱷᱮᱱ ᱫᱚᱯᱮ ᱤᱫᱤ ᱠᱟᱫᱮᱭᱟ ᱥᱮ ᱵᱟᱝ ᱥᱮ ᱪᱮᱫ ᱠᱟᱭ ᱟᱹᱭᱠᱟᱹᱣᱫᱟ ᱠᱩᱞᱤ ᱦᱚᱪᱚᱭᱮᱯᱮ ᱪᱮᱫ ᱠᱟ ᱢᱟᱭᱟᱝ ᱠᱚ ᱴᱮᱥᱴ ᱦᱚᱪᱚᱭ ᱛᱟᱭᱯᱮ ᱟᱨ ᱥᱩᱨ ᱥᱩᱯᱩᱨ ᱨᱮ ᱢᱮᱱᱟᱜ ᱜᱮᱭᱟ ᱦᱟᱥᱯᱟᱛᱟᱞ ᱠᱚᱦᱚᱸ ᱦᱟᱥᱯᱟᱛᱟᱞ ᱠᱚᱸᱦᱚ ᱥᱟᱥᱛᱷᱚ ᱠᱮᱱᱫᱽᱨᱚ ᱠᱚᱸᱦᱚ ᱢᱮᱱᱟᱜ ᱜᱮᱭᱟ ᱟᱨ ᱱᱮᱛᱟᱨ ᱫᱚ ᱥᱚᱨᱠᱟᱨᱦᱚᱸ ᱵᱩᱜᱤᱛᱮ ᱥᱟᱥᱛᱷᱚ ᱥᱟᱛᱷᱤ ᱠᱟᱨᱰ ᱠᱚ ᱪᱟᱹᱞᱩ ᱠᱟᱫᱟ ᱚᱱᱟ ᱠᱚᱨᱮ ᱛᱚ ᱪᱤᱠᱤᱛᱥᱟ ᱦᱩᱭᱩᱜ ᱠᱟᱱᱟ ᱱᱮᱛᱟᱨ ᱫᱚ ᱞᱟᱹᱴᱩᱣᱟᱜ ᱨᱩᱣᱟᱹ ᱞᱟᱹᱭ ᱞᱮᱠᱷᱟᱡ ᱫᱚ ᱚᱱᱟ ᱛᱮᱜᱮ ᱡᱚᱛᱚ ᱠᱤᱪᱦᱩ ᱦᱩᱭᱩᱜ ᱠᱟᱱᱟ ᱚᱯᱟᱨᱮᱥᱚᱱ ᱴᱚᱯᱟᱨᱮᱥᱚᱱ ᱠᱚ ᱦᱩᱭᱩᱜ ᱠᱟᱱᱟ